ᱯᱟᱭᱨᱟ ᱨᱮ ᱛᱤ ᱟᱨ ᱡᱟᱸᱜᱟ ᱡᱟᱦᱟᱸ ᱵᱚᱱ ᱦᱤᱞᱟᱹᱣᱟ ᱚᱱᱟ ᱢᱤᱫᱴᱮᱡ ᱮᱠᱥᱮᱥᱟᱭᱤᱡ ᱠᱟᱱᱟ ᱡᱟᱦᱟᱸ ᱫᱚ ᱟᱵᱚᱣᱟᱜ ᱦᱚᱲᱢᱚ ᱨᱮ ᱟᱭᱢᱟ ᱠᱟᱹᱢᱤ ᱮᱢᱟ ᱪᱮᱫ ᱞᱮᱠᱟᱛᱮ ᱥᱟᱦᱮᱫ ᱥᱟᱢᱵᱲᱟᱣᱼᱟ ᱚᱱᱟ ᱫᱚ ᱨᱳᱡᱽ ᱨᱳᱡᱽ ᱯᱮᱠᱴᱤᱥ ᱦᱮᱵᱤᱴ ᱦᱮᱵᱤᱴ ᱛᱮ ᱥᱟᱦᱮᱫ ᱥᱟᱢᱵᱲᱟᱣ ᱨᱮᱱᱟᱜ ᱟᱫᱚᱛ ᱵᱮᱱᱟᱜᱼᱟ